ᱦᱮᱸ ᱟᱫᱚ ᱱᱚᱣᱟ ᱠᱚᱫᱚ ᱡᱮᱞᱮᱠᱟ ᱦᱩᱭᱩᱜ ᱠᱟᱱᱟ ᱟᱹᱰᱤᱜᱟᱱ ᱥᱩᱡᱳᱜᱽ ᱥᱩᱵᱤᱫᱷᱟ ᱠᱷᱚᱱ ᱠᱚ ᱮᱲᱮ ᱦᱚᱪᱚᱜ ᱠᱟᱱᱟ ᱡᱮᱞᱮᱠᱟ ᱦᱩᱭᱩᱜ ᱠᱟᱱᱟ ᱡᱮᱢᱚᱱ ᱱᱚᱜᱼᱚᱭ ᱟᱵᱚ ᱥᱤᱠᱱᱟᱹᱛ ᱰᱟᱦᱟᱨ ᱨᱮᱱᱟᱜ ᱡᱟᱦᱟᱸ ᱦᱚᱨ ᱰᱟᱦᱟᱨ ᱥᱤᱠᱱᱟᱹᱛᱚᱜ ᱨᱮᱱᱟᱜ ᱡᱟᱦᱟᱸ ᱦᱚᱨ ᱰᱟᱦᱟᱨ ᱡᱮᱞᱮᱠᱟ ᱛᱮᱦᱤᱧ ᱦᱳᱭᱛᱳ ᱜᱚᱴᱟ ᱥᱤᱧᱚᱛ ᱫᱤᱥᱚᱢ ᱨᱮ ᱡᱮᱸᱜᱮᱛ ᱡᱟᱠᱟᱫ ᱨᱮ ᱛᱤᱦᱤᱧ ᱚᱞᱪᱤᱠᱤ ᱯᱚᱥᱟᱨ ᱯᱟᱥᱱᱟᱣ ᱞᱟᱹᱜᱤᱫ ᱛᱮ ᱟᱹᱰᱤ ᱢᱟᱨᱟᱝ ᱢᱤᱫᱴᱮᱱ ᱤᱭᱟᱹᱻᱮᱛᱚᱦᱚᱵ ᱟᱠᱟᱱᱟ ᱥᱮᱵᱚᱱ ᱟᱸᱫᱳᱲ ᱠᱟᱫᱟ ᱢᱮᱱᱠᱷᱟᱱ ᱥᱚᱨᱠᱟᱨ ᱥᱮᱨᱚᱠᱚᱢ ᱵᱷᱟᱵ ᱛᱮ ᱟᱹᱛᱩ ᱚᱲᱟᱜ ᱠᱚᱨᱮ ᱠᱷᱚᱱ ᱡᱟᱦᱟ ᱮᱠᱫᱚᱢ ᱞᱟᱛᱟᱨ ᱜᱟᱛᱟᱠ ᱠᱷᱚᱱ ᱚᱱᱟ ᱥᱮᱬᱟᱭ ᱞᱟᱹᱜᱤᱫ ᱚᱞᱪᱤᱠᱤ ᱥᱮᱬᱟᱭ ᱞᱟᱹᱜᱤᱫ ᱡᱟᱦᱟᱸᱞᱮᱠᱟ ᱤᱥᱠᱩᱞ ᱠᱚᱨᱮᱱᱟᱜ ᱵᱮᱱᱟᱣ ᱨᱟᱠᱟᱵ ᱠᱚ ᱨᱮᱱᱟᱜ ᱞᱟᱹᱠᱛᱤ ᱚᱱᱠᱟ ᱱᱤᱛ ᱦᱟᱺᱵᱤᱡ ᱛᱮᱦᱚᱸ ᱥᱚᱨᱠᱟᱨ ᱵᱟᱭ ᱵᱮᱱᱟᱣ ᱨᱟᱠᱟᱵ ᱫᱟᱲᱮᱭ ᱠᱟᱣᱫᱟ ᱢᱮᱱᱟᱜᱼᱟ ᱦᱳᱭᱛᱚ ᱢᱤᱢᱤᱫ ᱜᱚᱴᱟᱝ ᱴᱚᱴᱷᱟᱨᱮ ᱦᱳᱭᱛᱚ ᱢᱤᱫᱴᱮᱱ ᱜᱟᱱ ᱤᱥᱠᱩᱞ ᱢᱮᱱᱟᱜᱼᱟ ᱢᱮᱱᱠᱷᱟᱱ ᱟᱹᱛᱩ ᱯᱤᱪᱷᱩ ᱡᱮ ᱢᱤᱢᱤᱫ ᱜᱤᱚᱴᱟᱝ ᱤᱥᱠᱩᱞ ᱵᱤᱥᱮᱥ ᱠᱟᱭᱛᱮ ᱪᱤᱠᱤ ᱥᱮᱬᱟ ᱨᱮᱱᱟᱜ ᱥᱮ ᱚᱞᱪᱤᱠᱤ ᱥᱮᱬᱟ ᱨᱮᱱᱟᱜ ᱤᱥᱠᱩᱞ ᱞᱟᱹᱠᱛᱤ ᱢᱮᱱᱟᱜᱼᱟ ᱱᱚᱣᱟ ᱫᱚ ᱥᱚᱨᱠᱟᱨ ᱱᱤᱛ ᱦᱟᱺᱵᱤᱡ ᱛᱮ ᱵᱟᱭ ᱵᱮᱱᱟᱣ ᱨᱟᱠᱟᱵ ᱫᱟᱲᱮᱭ ᱠᱟᱣᱫᱟ ᱟᱫᱚ ᱡᱩᱫᱤ ᱱᱚᱣᱟ ᱠᱚ ᱥᱚᱦᱚᱡᱳᱜᱤ ᱱᱚᱣᱟ ᱠᱚᱭ ᱵᱮᱱᱟᱣ ᱨᱟᱠᱟᱵ ᱠᱮᱭᱟ ᱮᱸᱰᱮᱠᱷᱟᱱ ᱫᱚ ᱛᱤᱦᱤᱧ ᱟᱵᱚ ᱥᱟᱱᱛᱟᱲ ᱠᱚ ᱪᱤᱠᱤ ᱡᱟᱦᱟᱸ ᱯᱨᱚᱥᱟᱨ ᱯᱟᱥᱱᱟᱣ ᱞᱟᱹᱜᱤᱫ ᱛᱮ ᱡᱟᱦᱟᱸ ᱟᱸᱫᱳᱲ ᱵᱚᱱ ᱥᱤᱨᱡᱟᱹᱣ ᱠᱟᱫᱟ ᱜᱚᱴᱟ ᱡᱮᱸᱜᱮᱫ ᱡᱟᱠᱟᱛ ᱥᱮ ᱱᱚᱜᱼᱚᱭ ᱡᱟᱦᱟᱸ ᱥᱟᱭ ᱥᱮᱨᱢᱟ ᱯᱩᱨᱟᱹᱜ ᱞᱟᱹᱜᱤᱫ ᱛᱮ ᱡᱟᱦᱟᱸᱫᱤᱱ ᱥᱮᱴᱮᱨᱚᱜ ᱠᱟᱱᱟ ᱟᱨ ᱢᱤᱫ ᱵᱟᱨ ᱥᱮᱨᱢᱟ ᱛᱟᱭᱚᱢ ᱜᱮ ᱪᱤᱠᱤ ᱨᱮᱱᱟᱜ ᱥᱮ ᱯᱚᱱᱰᱤᱛ ᱤᱭᱟᱹ ᱨᱚᱜᱷᱩᱱᱟᱛᱷ ᱢᱩᱨᱢᱩ ᱜᱚᱢᱠᱮᱭᱟᱜ ᱡᱟᱦᱟᱸ ᱥᱤᱨᱡᱟᱹᱣ ᱨᱮᱱᱟᱜ ᱥᱟᱭ ᱥᱮᱨᱢᱟ ᱯᱩᱨᱟᱹᱜ ᱠᱟᱱᱟ ᱯᱩᱨᱟᱹᱜ ᱞᱟᱹᱜᱤᱫᱚᱜ ᱛᱮ ᱛᱚ ᱱᱚᱣᱟ ᱠᱚ ᱴᱷᱤᱠ ᱴᱷᱟᱠ ᱥᱟᱺᱦᱤᱡ ᱵᱟᱝ ᱯᱩᱨᱟᱹᱜ ᱠᱟᱱᱟ ᱟᱨᱠᱤ ᱱᱚᱣᱟ ᱥᱚᱨᱠᱟᱨᱤ ᱥᱩᱡᱳᱜᱽ ᱥᱩᱵᱤᱫᱷᱟ ᱴᱷᱤᱠ ᱴᱷᱟᱠ ᱥᱟᱺᱦᱤᱡ ᱵᱟᱹᱱᱩᱜᱛᱮ ᱟᱫᱚ ᱚᱱᱟᱠᱷᱟᱹᱛᱤᱨ ᱜᱮ ᱱᱚᱣᱟ ᱥᱩᱡᱳᱜᱽ ᱥᱩᱡᱳᱜᱽ ᱥᱚᱨᱠᱟᱨᱤ ᱡᱩᱫᱤ ᱴᱷᱤᱠᱴᱷᱟᱠ ᱥᱟᱺᱦᱤᱡ ᱤᱥᱠᱩᱞ ᱠᱚ ᱠᱚᱞᱮᱡᱽ ᱠᱚ ᱵᱤᱥᱥᱚᱵᱤᱫᱽᱫᱟᱞᱚᱭ ᱠᱚ ᱡᱟᱦᱟᱸ ᱛᱤᱱᱟᱹᱜ ᱞᱚᱜᱚᱱ ᱴᱷᱤᱠ ᱴᱷᱟᱠ ᱥᱟᱺᱦᱤᱡ ᱮ ᱵᱮᱱᱟᱣ ᱨᱟᱠᱟᱵᱟ ᱩᱱᱟᱹᱜ ᱞᱚᱜᱚᱱ ᱜᱮ ᱟᱵᱚ ᱱᱚᱣᱟ ᱡᱟᱱᱟᱢ ᱯᱟᱹᱨᱥᱤ ᱚᱞᱪᱤᱠᱤ ᱦᱟᱨᱟ ᱵᱩᱨᱩ ᱫᱟᱲᱮᱭᱟᱜᱼᱟ ᱵᱚᱱ ᱥᱮᱵᱚᱱ ᱯᱨᱚᱥᱟᱨ ᱯᱟᱥᱱᱟᱣ ᱫᱟᱲᱮᱭᱟᱜᱼᱟ ᱥᱮᱵᱚᱱ ᱥᱮ ᱥᱮᱬᱟᱫᱟᱲᱮᱭᱟᱜᱼᱟ ᱢᱮᱱᱛᱮ ᱟᱞᱤᱧᱟᱜ ᱟᱞᱤᱧᱞᱤᱧ ᱢᱚᱱᱮᱭᱟ